ᱵᱤᱨᱵᱷᱩᱢ ᱡᱮᱞᱟ ᱨᱮᱫᱚ ᱥᱟᱥᱛᱷᱚ ᱥᱮᱵᱟ ᱨᱮᱭᱟᱜ ᱫᱚ ᱮᱠᱷᱚᱱ ᱫᱚ ᱢᱳᱴᱟᱢᱩᱴᱤ ᱵᱷᱟᱹᱜᱤ ᱢᱮᱱᱟᱜᱼᱟ ᱢᱮᱱᱠᱷᱟᱱ ᱯᱨᱚᱛᱤᱴᱤ ᱯᱚᱧᱪᱟᱭᱮᱛ ᱨᱮ ᱢᱤᱫᱴᱮᱱ ᱵᱟᱨᱭᱟ ᱠᱟᱛᱮᱫ ᱥᱟᱥᱛᱷᱚ ᱠᱮᱱᱫᱽᱨᱚ ᱥᱟᱵ ᱥᱮᱱᱴᱟᱨ ᱡᱟᱸᱦᱟ ᱵᱚᱱ ᱢᱮᱱᱮᱫ ᱠᱟᱱ ᱚᱱᱟ ᱠᱚ ᱵᱮᱱᱟᱣ ᱠᱟᱫᱟ ᱤᱱᱟᱹ ᱠᱷᱚᱱᱜᱮ ᱚᱱᱠᱟᱱᱟᱜ ᱠᱤᱪᱷᱩ ᱨᱩᱣᱟᱹ ᱦᱟᱹᱥᱩ ᱫᱚ ᱥᱟᱨᱟᱣ ᱜᱟᱱᱚᱜ ᱠᱟᱱᱟ ᱥᱮ ᱵᱮᱥ ᱵᱩᱡᱷᱟᱹᱜ ᱠᱟᱱᱟ ᱡᱚᱢ ᱵᱟᱲᱟ ᱠᱟᱛᱮᱫ ᱟᱨ ᱱᱚᱣᱟ ᱵᱤᱨᱵᱷᱩᱢ ᱡᱮᱞᱟᱨᱮ ᱞᱟᱹᱴᱩ ᱦᱟᱥᱯᱟᱛᱟᱞ ᱫᱚ ᱵᱟᱨᱭᱟ ᱜᱮ ᱢᱮᱱᱟᱜᱼᱟ ᱡᱟᱸᱦᱟ ᱵᱟᱨᱭᱟ ᱯᱮᱭᱟ ᱢᱮᱱᱟᱜᱼᱟ ᱥᱤᱣᱲᱤ ᱵᱳᱞᱯᱩᱨ ᱤᱱᱟᱹ ᱠᱚᱨᱮ ᱜᱮ ᱢᱮᱱᱜᱟᱱᱚᱜᱼᱟ ᱯᱨᱚᱛᱤᱴᱤ ᱴᱚᱞᱟᱨᱮ ᱥᱮ ᱯᱚᱧᱪᱟᱭᱮᱛᱨᱮ ᱵᱟᱨᱭᱟ ᱯᱮᱭᱟ ᱠᱟᱛᱮᱜ ᱮᱢᱵᱩᱞᱮᱱᱥ ᱜᱟᱹᱰᱤ ᱛᱟᱸᱦᱮᱱ ᱠᱷᱟᱡ ᱨᱮᱸᱜᱮᱪ ᱦᱚᱲ ᱞᱟᱹᱜᱤᱫ ᱡᱟᱸᱦᱟ ᱢᱟᱱᱮ ᱟᱹᱰᱤ ᱛᱟᱲᱟ ᱛᱟᱲᱤ ᱦᱚᱥᱯᱤᱴᱟᱞ ᱯᱳᱪᱷᱟᱱᱳ ᱞᱟᱹᱜᱤᱫ ᱛᱮ ᱛᱟᱦᱞᱮ ᱦᱚᱲ ᱥᱩᱵᱤᱫᱷᱟ ᱠᱚ ᱧᱟᱢ ᱠᱮᱭᱟ ᱥᱮ ᱩᱱᱠᱩ ᱛᱷᱚᱲᱟ ᱠᱚ ᱢᱚᱸᱡ ᱠᱚ ᱵᱩᱡᱷᱟᱹᱣ ᱠᱮᱭᱟ